ᱤᱧ ᱫᱟᱹᱞᱟᱹᱭᱯᱩᱨ ᱠᱷᱚᱡ ᱢᱤᱞᱤ ᱵᱤᱥᱨᱟᱧ ᱨᱚᱲᱮᱫᱟ ᱤᱧ ᱯᱮᱱ ᱠᱟᱨᱰ ᱠᱚᱨᱟᱣ ᱞᱟᱹᱜᱤᱫ ᱤᱧ ᱮᱯᱞᱟᱭ ᱞᱮᱫᱟ ᱛᱳ ᱤᱧᱟᱹᱜ ᱯᱮᱱ ᱠᱟᱨᱰ ᱦᱩᱭ ᱠᱟᱱᱟ ᱥᱮ ᱵᱟᱝ ᱚᱱᱟ ᱞᱟᱹᱜᱤᱫ ᱛᱮ ᱠᱟᱹᱴᱤᱡ ᱤᱧ ᱧᱮᱦᱚᱨᱚᱜ ᱠᱟᱱᱟ ᱤᱧᱟᱹᱜ ᱞᱟᱹᱜᱤᱫ ᱦᱩᱭ ᱠᱟᱱ ᱛᱤᱧ ᱟᱥᱮ ᱵᱟᱝ ᱛᱚ ᱤᱧ ᱚᱠᱴᱳᱢᱵᱚᱨ ᱵᱟᱹᱭᱤᱥ ᱫᱩ ᱦᱟᱡᱟᱨ ᱪᱚᱵᱵᱤᱥ ᱨᱮᱧ ᱮᱯᱞᱟᱭ ᱞᱮᱫᱟ ᱢᱤᱞᱤ ᱵᱮᱥᱨᱟ

ᱠᱚᱢᱚᱞ ᱦᱟᱸᱥᱫᱟ ᱤᱧᱟᱹᱜ ᱯᱮᱱ ᱠᱟᱴᱤᱝ ᱠᱟᱛᱮᱫ ᱩᱥᱟᱹᱨᱟᱛᱮ ᱛᱟᱲᱟ ᱛᱟᱲᱤ ᱟᱛᱮ ᱦᱤᱡᱩᱜ ᱛᱤᱧ ᱚᱱᱟ ᱞᱟᱹᱜᱤᱫ ᱛᱮ ᱱᱮᱦᱚᱨ ᱛᱟᱦᱮᱭᱮᱱᱟ

ᱤᱧᱟᱹᱜ ᱯᱮᱱ ᱠᱟᱨᱰ ᱩᱥᱟᱹᱨᱟ ᱡᱟᱛᱮ ᱩᱰᱩᱝᱚᱜ ᱛᱤᱧ

ᱛᱟᱦᱮᱱ ᱠᱟᱱᱟ ᱩᱥᱟᱹᱨᱟ ᱡᱟᱛᱮ ᱡᱚᱛᱚ ᱫᱟᱲᱮ ᱥᱟᱣᱲᱤ ᱥᱚᱢᱵᱷᱚᱵ ᱤᱧᱟᱹᱜ ᱯᱮᱱ ᱠᱟᱨᱰ

ᱡᱟᱛᱮᱧ ᱧᱟᱢ

ᱟᱯᱮ ᱴᱷᱮᱱ ᱤᱧ ᱱᱮᱦᱚᱨᱚᱜ ᱠᱟᱱᱟ ᱤᱧᱢᱟ ᱟᱨᱡᱤᱧ ᱮᱢᱮᱫᱟ